ᱦᱮᱸ ᱱᱚᱣᱟ ᱥᱮᱭᱟᱨ ᱵᱟᱡᱟᱨ ᱥᱮᱭᱟᱨ ᱵᱟᱡᱟᱨ ᱨᱮᱱᱟᱜ ᱩᱫᱽᱫᱮᱥᱥᱚ ᱫᱚ ᱵᱟᱲᱟᱭ ᱢᱮᱱᱟᱜ ᱛᱤᱧ ᱜᱮᱭᱟ ᱪᱮᱫᱟᱜ ᱥᱮ ᱱᱮᱛᱟᱨ ᱫᱚ ᱯᱷᱳᱱ ᱡᱩᱜᱽ ᱨᱮ ᱡᱚᱛᱚᱣᱟᱜ ᱢᱟᱱᱮ ᱯᱷᱳᱱ ᱛᱮᱜᱮᱢ ᱵᱟᱲᱟᱭ ᱫᱟᱲᱮᱭᱟᱜᱼᱟ ᱵᱷᱟᱹᱜᱤ ᱵᱷᱟᱜᱮ ᱚᱲᱟᱜ ᱠᱷᱚᱡ ᱫᱩᱲᱩᱵ ᱠᱟᱛᱮ ᱡᱚᱛᱚᱣᱟᱜ ᱚᱰᱟᱨ ᱠᱟᱛᱮ ᱜᱮ ᱦᱮᱡ ᱟᱢᱟ ᱛᱚ ᱵᱟᱡᱟᱨ ᱠᱚᱦᱚᱸ ᱪᱟᱞᱟᱣ ᱵᱟᱝ ᱜᱟᱱᱚᱜᱼᱟ ᱡᱚᱛᱚ ᱜᱮᱛᱚ ᱵᱟᱯᱞᱟ ᱢᱟᱱᱮ ᱵᱟᱯᱞᱟ ᱠᱚᱨᱮᱱᱟᱝ ᱡᱚᱛᱚ ᱨᱮᱱᱟᱝ ᱥᱟᱢᱟᱱ ᱠᱚ ᱚᱱᱟ ᱯᱷᱳᱱ ᱛᱮᱜᱮ ᱦᱩᱭᱩᱜ ᱠᱟᱱᱟ ᱱᱤᱛᱚᱜ ᱪᱟᱞᱟᱣ ᱨᱮᱱᱟᱜ ᱪᱮᱫ ᱫᱚᱨᱠᱟᱨ ᱡᱚᱛᱚ ᱱᱚᱣᱟᱫᱚ ᱩᱱᱟᱹᱜ ᱢᱚᱡᱽ ᱢᱚᱡᱽ ᱮᱯ ᱠᱚ ᱢᱮᱱᱟᱜᱼᱟ ᱡᱮᱢᱚᱱ ᱢᱮᱱᱟᱜᱼᱟ ᱢᱤᱥᱳ ᱯᱷᱤᱞᱤᱯᱠᱟᱨᱴ ᱮᱢᱟᱡᱚᱱ ᱱᱚᱣᱟᱠᱚ ᱡᱚᱛᱚ ᱱᱚᱣᱟ ᱨᱮᱱᱟᱜ ᱠᱷᱚᱱ ᱚᱰᱟᱨ ᱫᱟᱲᱮᱭᱟᱜᱼᱟ ᱛᱚ ᱪᱟᱞᱟᱣ ᱨᱮᱱᱟᱜ ᱫᱚᱨᱠᱟᱨ ᱫᱚ ᱵᱟᱝ ᱜᱟᱱᱚᱜᱼᱟ ᱪᱮᱫᱟᱜ ᱥᱮ ᱱᱚᱰᱮ ᱠᱷᱚᱡ ᱜᱮ ᱡᱚᱛᱚᱣᱟᱜ ᱮᱢ ᱥᱚᱯᱤᱝ ᱫᱟᱲᱮᱭᱟᱜᱼᱟ ᱢᱟᱱᱮ ᱱᱟᱱᱟ ᱦᱩᱱᱟᱹᱨ ᱚᱲᱟᱜ ᱠᱚᱨᱮᱱᱟᱜ ᱥᱟᱢᱟᱱ ᱠᱚᱫᱚ ᱡᱚᱛᱚ ᱚᱸᱰᱮ ᱠᱷᱚᱡ ᱜᱮᱢ ᱥᱚᱯᱤᱝ ᱫᱟᱲᱮᱭᱟᱜᱼᱟ ᱛᱚ ᱪᱟᱞᱟᱜ ᱞᱟᱹᱜᱤᱫ ᱞᱟᱹᱠᱛᱤ ᱵᱟᱹᱱᱩᱜᱼᱟ ᱵᱚᱱᱫᱚ ᱠᱟᱱᱟ ᱤᱭᱟᱹ ᱢᱟᱱᱮ ᱵᱤᱜᱽ ᱵᱟᱡᱟᱨ ᱠᱚ ᱵᱤᱜᱽ ᱵᱟᱡᱟᱨ ᱠᱚᱦᱚᱸ ᱵᱚᱱᱫᱚᱣ ᱠᱟᱱᱟ ᱢᱟᱱᱮ ᱱᱚᱣᱟ ᱢᱳᱵᱟᱭᱤᱞ ᱨᱮ ᱱᱚᱣᱟ ᱤᱭᱟᱹ ᱠᱷᱟᱹᱛᱤᱨ ᱚᱱᱟ ᱡᱟᱦᱟᱱᱟᱜ ᱮᱯ ᱠᱚ ᱩᱰᱩᱠ ᱠᱟᱫᱟ ᱡᱮᱱᱚ ᱯᱷᱳᱱ ᱠᱷᱚᱡ ᱜᱮ ᱡᱚᱛᱚ ᱚᱰᱟᱨ ᱜᱟᱱᱚᱜᱼᱟ ᱚᱱᱟ ᱦᱚᱛᱮᱡ ᱛᱮ ᱱᱚᱣᱟ ᱫᱚᱠᱟᱱ ᱠᱚᱦᱚᱸ ᱵᱚᱱᱫᱚᱣ ᱠᱟᱱᱟ ᱫᱚᱠᱟᱱ ᱪᱟᱞᱟᱣ ᱦᱚᱸ ᱵᱟᱝ ᱢᱟᱱᱮ ᱵᱟᱢ ᱪᱟᱞᱟᱣ ᱨᱮᱦᱚᱸ ᱴᱷᱤᱠᱚᱜᱼᱟ ᱟᱢᱟᱜ ᱢᱳᱵᱟᱭᱤᱞ ᱠᱷᱚᱡ ᱜᱮᱢ ᱚᱰᱟᱨ ᱫᱟᱲᱮᱭᱟᱜᱼᱟ ᱱᱚᱣᱟ ᱡᱚᱛᱚ ᱠᱤᱪᱷᱩ ᱥᱚᱢᱟᱱ ᱡᱟᱦᱟᱱᱟᱜ ᱠᱤᱨᱤᱧ ᱛᱮᱱᱟᱜ ᱢᱮᱱᱟᱜ ᱛᱟᱢ ᱠᱷᱟᱡ ᱫᱚ ᱛᱚ ᱱᱚᱣᱟ ᱱᱚᱣᱟ ᱮᱯ ᱠᱚᱨᱮ ᱦᱚᱸ ᱟᱹᱰᱤ ᱵᱷᱟᱞᱮ ᱵᱷᱟᱞᱮ ᱡᱤᱱᱤᱥ ᱧᱟᱢᱚᱜᱼᱟ ᱠᱚᱢ ᱠᱚᱢ ᱫᱟᱢ ᱛᱮ ᱵᱷᱟᱞᱮ ᱜᱮᱭᱟ ᱱᱚᱣᱟ ᱢᱤᱥᱳ ᱯᱷᱤᱞᱤᱯᱟᱨᱴ ᱮᱢᱟᱡᱚᱱ ᱱᱚᱣᱟ ᱠᱚᱨᱮ ᱠᱷᱚᱡ ᱛᱟᱦᱚᱞᱮ ᱠᱷᱟᱡ ᱵᱮᱥ ᱜᱮᱭᱟ ᱫᱚᱠᱟᱱ ᱪᱟᱞᱟᱣ ᱵᱟᱭ ᱦᱩᱭᱩᱜᱼᱟ